ᱦᱮᱞᱳ ᱡᱚᱦᱟᱨᱜᱮ ᱦᱮᱸ ᱤᱧᱫᱚ ᱵᱚᱨᱫᱷᱚᱢᱟᱱ ᱠᱷᱚᱱᱤᱧ ᱢᱮᱱᱮᱫᱟ ᱥᱚᱢᱟᱡᱽ ᱥᱩᱥᱟᱹᱨᱤᱭᱟᱹ ᱦᱚᱲ ᱟᱫᱚ ᱵᱟᱰᱟᱭ ᱥᱟᱱᱟᱧ ᱠᱟᱱᱟ ᱵᱚᱞᱮ ᱡᱷᱟᱲᱠᱷᱚᱸᱰ ᱥᱮ ᱦᱚᱲ ᱫᱤᱥᱚᱢ ᱨᱮᱫᱚ ᱟᱵᱚ ᱵᱟᱦᱟ ᱥᱚᱨᱦᱟᱭ ᱥᱮ ᱵᱟᱯᱞᱟ ᱠᱚᱫᱚ ᱫᱚ ᱪᱮᱫ ᱞᱮᱠᱟᱱᱟ ᱤᱭᱟᱹ ᱞᱟᱭ ᱞᱟᱠᱪᱟᱨ ᱫᱚᱠᱤ ᱢᱤᱫ ᱜᱮᱭᱟ ᱥᱮ ᱡᱩᱫᱟᱹ ᱜᱮᱭᱟ ᱚᱻ ᱦᱮᱸ ᱯᱚᱪᱷᱤᱢ ᱵᱟᱝᱞᱟ ᱨᱮᱫᱚ ᱟᱵᱚ ᱯᱚᱪᱪᱷᱤᱢ ᱵᱟᱝᱞᱟ ᱨᱮᱫᱚ ᱟᱨ ᱡᱷᱟᱲᱠᱷᱚᱸᱰ ᱫᱚᱠᱤ ᱢᱤᱫ ᱜᱮᱭᱟ ᱥᱮ ᱡᱩᱫᱟᱹ ᱡᱩᱫᱟᱹ ᱜᱮᱭᱟ ᱦᱮᱸ ᱦᱮᱸ ᱩᱥᱟᱹᱨᱟ ᱜᱚᱫ ᱫᱟᱠᱚ ᱵᱟᱝ ᱦᱮᱸ ᱟᱫᱚ ᱚᱱᱟ ᱛᱮᱜᱮ ᱦᱮᱸ ᱦᱮᱸ ᱟᱫᱚ ᱚᱱᱟ ᱠᱚᱜᱮ ᱵᱟᱰᱟᱭ ᱥᱟᱱᱟᱧ ᱠᱟᱱᱟ ᱵᱚᱞᱮ ᱛᱩᱢᱫᱟᱜ ᱴᱟᱢᱟᱠ ᱨᱟᱦᱟ ᱛᱮᱠᱚ ᱵᱟᱯᱞᱟᱜ ᱠᱟᱱᱟ ᱥᱮ ᱰᱤᱡᱮ ᱠᱚ ᱱᱤᱭᱮ ᱠᱚ ᱵᱟᱯᱞᱟᱜ ᱠᱟᱱᱟ ᱚᱱᱟᱠᱚ ᱱᱟᱠᱷᱟ ᱫᱚ ᱦᱮᱸ ᱛᱩᱢᱫᱟᱜ ᱴᱟᱢᱟᱠ ᱠᱚ ᱵᱟᱝ ᱦᱮᱸ ᱵᱟᱲᱟᱭ ᱥᱟᱱᱟᱧ ᱠᱟᱱᱟ ᱵᱚᱞᱮ ᱥᱚᱨᱦᱟᱭ ᱫᱚ ᱟᱵᱚ ᱱᱚᱱᱛᱮ ᱥᱚᱝᱜᱮ ᱛᱮᱜᱮ ᱠᱚ ᱥᱚᱨᱦᱟᱭᱚᱜ ᱠᱟᱱᱟ ᱡᱷᱟᱲᱠᱷᱚᱸᱰ ᱟᱨ ᱯᱚᱪᱷᱤᱢ ᱵᱟᱝᱞᱟ ᱫᱚ ᱢᱤᱫ ᱥᱚᱝᱜᱮ ᱛᱮᱜᱮ ᱦᱩᱭᱩᱜ ᱠᱟᱱᱟ ᱥᱮ ᱠᱟᱹᱴᱤᱡ ᱞᱟᱦᱟ ᱛᱟᱭᱱᱚᱢᱚᱜ ᱠᱟᱱᱟ ᱚᱸᱻ ᱥᱚᱨᱦᱟᱭ ᱫᱚᱠᱚ ᱥᱚᱦᱨᱟᱭᱚᱜ ᱠᱟᱱ ᱜᱮᱭᱟ ᱟᱵᱚ ᱠᱚ ᱥᱚᱝᱜᱮ ᱛᱮᱜᱮ ᱛᱷᱚᱲᱟ ᱡᱩᱫᱤ ᱟᱨ ᱵᱟᱝᱠᱷᱟᱱ ᱚᱱᱟᱫᱚ ᱚᱱᱛᱮ ᱫᱚ ᱪᱮᱫ ᱞᱮᱠᱟ ᱠᱚ ᱵᱟᱦᱟᱜ ᱠᱟᱱᱟ ᱦᱮᱸ ᱟᱵᱚ ᱯᱚᱪᱷᱤᱢ ᱵᱟᱝᱞᱟ ᱨᱮ ᱟᱨ ᱡᱷᱟᱲᱠᱷᱚᱸᱰ ᱫᱚ ᱡᱩᱫᱟᱹ ᱡᱩᱫᱟᱹ ᱜᱮᱛᱟᱵᱚᱱᱟ ᱚᱨᱫᱷᱮᱠ ᱥᱮ ᱢᱤᱫᱜᱮᱛᱟ ᱵᱚᱱᱟ ᱦᱮᱸ ᱦᱮᱸ ᱟᱵᱚ ᱫᱚ ᱵᱟᱨ ᱛᱟᱹᱨᱤᱠᱷ ᱦᱮᱸ ᱦᱮᱸ ᱚᱱᱟ ᱟᱭᱢᱟ ᱛᱟᱦᱚᱞᱮᱧ ᱵᱟᱰᱟᱭ ᱠᱮᱫᱟ ᱵᱩᱡᱷᱟᱹᱣ ᱠᱮᱫᱟ ᱦᱮᱸ ᱱᱤᱱᱟᱹᱜ ᱜᱟᱱ ᱵᱟᱰᱟᱭ ᱥᱟᱱᱟᱧ ᱠᱟᱱ ᱛᱟᱦᱮᱱᱟ ᱟᱨᱤᱧ ᱵᱟᱲᱟᱭ ᱧᱟᱢ ᱠᱮᱫᱟ ᱦᱮᱸ ᱢᱟ ᱛᱟᱦᱚᱞᱮ ᱦᱮᱸ ᱦᱮᱸ ᱤᱧᱦᱚᱸ ᱟᱹᱰᱤ ᱢᱚᱡᱽ ᱤᱧ ᱵᱩᱡᱷᱟᱹᱣ ᱠᱮᱫᱟ ᱦᱮᱸ ᱢᱟ ᱛᱟᱦᱚᱞᱮ ᱡᱚᱦᱟᱨ ᱜᱮ ᱦᱮᱸ